ᱟᱵᱚ ᱥᱟᱱᱛᱟᱲ ᱥᱚᱢᱟᱡᱽ ᱨᱮ ᱯᱚᱨᱚᱵᱽ ᱨᱮᱫᱚ ᱟᱹᱰᱤ ᱱᱟᱱᱟ ᱯᱨᱚᱠᱟᱨ ᱞᱮᱠᱟᱱ ᱯᱤᱴᱷᱟᱹ ᱞᱮᱴᱚ ᱡᱤᱞ ᱠᱚᱵᱚᱱ ᱩᱛᱩᱭᱟ ᱞᱮᱠᱤᱱ ᱯᱚᱨᱚᱵᱽ ᱨᱮ ᱡᱟᱦᱟᱸ ᱞᱮᱠᱟ ᱦᱩᱭᱱᱟ ᱥᱟᱠᱨᱟᱛ ᱯᱚᱨᱚᱵᱽ ᱨᱮᱫᱚ ᱯᱟᱛᱲᱟ ᱯᱤᱴᱷᱟᱹ ᱟᱨ ᱞᱮᱴᱚ ᱟᱨ ᱜᱩᱲ ᱯᱤᱴᱷᱟᱹ ᱠᱚᱵᱚᱱ ᱵᱮᱱᱟᱣᱟ ᱟᱨ ᱡᱟᱦᱟᱸ ᱞᱮᱠᱟ ᱦᱩᱭ ᱮᱱᱟ ᱥᱚᱦᱚᱨᱟᱭ ᱯᱚᱨᱚᱵᱽ ᱨᱮᱫᱚ ᱰᱟᱝᱨᱤ ᱵᱟᱠᱷᱨᱟ ᱠᱚᱣᱟᱜ ᱪᱩᱢᱟᱹᱲᱟ ᱠᱚᱣᱟ ᱛᱚᱣᱟ ᱨᱮᱭᱟᱜ ᱯᱤᱴᱷᱟᱹ ᱵᱚᱱ ᱵᱮᱱᱟᱣᱟ ᱟᱨ ᱵᱟᱦᱟ ᱯᱚᱨᱚᱵᱽ ᱨᱮᱫᱚ ᱚᱲᱟᱜ ᱫᱩᱣᱟᱹᱥ ᱥᱟᱯᱷᱟ ᱠᱟᱛᱮᱫ ᱵᱟᱦᱟ ᱵᱟᱦᱟᱭᱟᱵᱚᱱ ᱟᱨ ᱚᱱᱟ ᱦᱤᱥᱟᱹᱵ ᱛᱮ ᱯᱮᱲᱟ ᱠᱚᱵᱚᱱ ᱦᱤᱡᱩᱜ ᱜᱮᱭᱟ ᱢᱤᱫ ᱵᱟᱨ ᱟᱨ ᱚᱱᱟ ᱥᱟᱶᱛᱮ ᱟᱵᱚ ᱟᱵᱚᱨᱮᱱ ᱫᱟᱹᱭ ᱢᱤᱥᱨᱟ ᱠᱚ ᱟᱨ ᱡᱤᱞ ᱩᱛᱩ ᱦᱚᱸᱵᱚᱱ ᱪᱚᱸᱫᱟᱭ ᱜᱮᱭᱟ ᱚᱱᱟ ᱦᱤᱥᱟᱹᱵ ᱛᱮ ᱯᱮᱲᱟ ᱠᱚᱦᱚᱸ ᱟᱹᱰᱤ ᱥᱟᱸᱜᱮ ᱥᱟᱸᱜᱮ ᱱᱮᱶᱛᱟ ᱠᱚᱣᱟ ᱚᱱᱟ ᱟᱫᱷᱟᱨ ᱛᱮ ᱟᱵᱚ ᱥᱟᱱᱛᱟᱲ ᱥᱚᱢᱟᱡᱽ ᱨᱮ ᱟᱹᱰᱤ ᱯᱨᱚᱠᱟᱨ ᱯᱚᱨᱚᱵᱽ ᱟᱫᱷᱟᱨ ᱛᱮᱜᱮ ᱵᱚᱱ ᱵᱮᱱᱟᱣᱟ ᱱᱚᱣᱟᱨᱮ ᱯᱤᱴᱷᱟᱹ ᱞᱮᱴᱚ ᱟᱨ ᱱᱟᱱᱟ ᱯᱨᱚᱠᱟᱨ ᱡᱚᱢᱟ ᱵᱚ ᱵᱮᱱᱟᱣᱟ ᱚᱱᱟ ᱥᱟᱶᱛᱮ ᱟᱨ ᱯᱮᱲᱟ ᱠᱚᱦᱚᱸ ᱵᱚᱱ ᱱᱮᱶᱛᱟ ᱫᱟᱨᱟᱢ ᱠᱚᱣᱟ ᱟᱨ ᱱᱚᱣᱟ ᱯᱚᱨᱚᱵᱽ ᱨᱮᱭᱟᱜ ᱦᱤᱥᱟᱹᱵ ᱛᱮ ᱤᱥᱤᱱ ᱞᱮᱠᱟᱛᱮ ᱯᱤᱴᱷᱟᱹ ᱵᱮᱱᱟᱜ ᱜᱮᱭᱟ ᱞᱮᱴᱚ ᱦᱚᱸ ᱵᱮᱱᱟᱜ ᱜᱮᱭᱟ ᱟᱨᱚ ᱮᱢᱟᱱ ᱛᱮᱭᱟᱜ ᱧᱩ ᱡᱚᱢ ᱞᱮᱠᱟᱱᱟᱜ ᱥᱟᱢᱟᱱ ᱠᱚᱦᱚᱸ ᱵᱮᱱᱟᱜ ᱜᱮᱭᱟ